ᱦᱮᱸ ᱦᱮᱞᱳᱼᱳ ᱦᱮᱸ ᱤᱧ ᱰᱟᱠᱛᱟᱨ ᱵᱟᱹᱵᱩᱧ ᱞᱟᱹᱭ ᱫᱟ ᱫᱤᱭᱮ ᱪᱮᱫ ᱮᱢ ᱞᱟᱹᱭ ᱮᱫ ᱛᱟᱸᱦᱮᱱᱟ ᱚ ᱤᱧ ᱟᱹᱰᱤ ᱥᱟᱹᱜᱤᱧ ᱨᱮ ᱢᱤᱱᱟᱹᱧᱟ ᱛᱚ ᱱᱚᱰᱮ ᱦᱚᱸ ᱯᱮᱥᱮᱱᱴ ᱪᱤᱠᱤᱛᱥᱟ ᱦᱮᱡ ᱠᱟᱱᱟᱹᱧ ᱛᱳ ᱪᱟᱞᱟᱜ ᱛᱷᱚᱲᱟᱧ ᱫᱮᱨᱤ ᱧᱚᱜᱚᱜᱼᱟ ᱛᱚ ᱛᱳ ᱫᱚᱥ ᱯᱚᱱᱮᱨᱚ ᱢᱤᱱᱤᱴ ᱫᱚ ᱞᱟᱜᱟᱜ ᱜᱮᱭᱟ ᱟᱫᱚ ᱱᱚᱰᱮ ᱧᱮᱞ ᱠᱟᱛᱮᱜ ᱪᱟᱞᱟᱜ ᱟᱹᱧ ᱵᱟᱝ ᱦᱮᱸ ᱱᱩᱰᱮ ᱱᱩᱭ ᱤᱧ ᱧᱮᱞᱮ ᱠᱟᱱᱟ ᱛᱟᱨᱯᱚᱨᱮᱧ ᱪᱟᱞᱟᱜ ᱠᱟᱱᱟ ᱟᱢ ᱴᱷᱮᱱ ᱦᱮᱸ ᱦᱮᱸ ᱵᱚᱦᱚᱜ ᱦᱟᱥᱩ ᱤᱭᱟᱹᱛᱮ ᱡᱮᱢᱚᱱ ᱚᱱᱟ ᱫᱟᱜ ᱡᱮᱢᱚᱱ ᱨᱩᱢᱟᱞ ᱵᱟᱠᱷᱟᱱ ᱜᱮᱫᱽᱨᱮᱡ ᱛᱟᱹᱱᱤᱡ ᱚᱱᱟ ᱞᱚᱦᱚᱫ ᱠᱟᱛᱮᱜ ᱜᱤᱛᱤᱡ ᱠᱚᱜ ᱟᱢ ᱫᱤᱭᱮ ᱚᱱᱟ ᱪᱟᱸᱫᱤ ᱨᱮᱢ ᱞᱟᱜᱟᱣ ᱠᱟᱜᱼᱟ ᱛᱟᱦᱞᱮ ᱛᱷᱚᱲᱟ ᱵᱚᱦᱚᱜ ᱦᱮᱸ ᱞᱟᱡ ᱠᱚ ᱦᱟᱹᱥᱩ ᱨᱮᱭᱟᱜ ᱛᱷᱚᱲᱟ ᱫᱟᱜ ᱰᱷᱮᱨ ᱧᱚᱜ ᱮᱢ ᱧᱩᱭᱟ ᱛᱟᱦᱞᱮ ᱛᱷᱚᱲᱟ ᱴᱷᱤᱠ ᱧᱚᱜ ᱮᱢ ᱟᱹᱭᱠᱟᱹᱣᱟ ᱟᱨ ᱠᱤ

ᱱᱩᱭ ᱧᱮᱞ ᱠᱟᱛᱮᱜ ᱜᱤᱧ ᱪᱟᱞᱟᱜ ᱠᱟᱱᱟ ᱦᱟᱜ ᱯᱟᱸᱪ ᱢᱤᱱᱤᱴ ᱜᱤᱧ ᱪᱟᱞᱟᱜ ᱠᱟᱱᱟ